ᱤᱧ ᱢᱟᱛᱚ ᱜᱟᱹᱰᱤ ᱪᱟᱞᱟᱣ ᱵᱟᱹᱧ ᱵᱟᱲᱟᱭ ᱚᱲᱟᱜ ᱨᱮᱱ ᱦᱚᱲ ᱥᱟᱛᱮᱜ ᱜᱤᱧ ᱪᱟᱞᱟᱜᱼᱟ ᱪᱮᱫᱟᱜ ᱥᱮ ᱯᱨᱚᱛᱷᱚᱢ ᱫᱚ ᱧᱮᱞ ᱦᱩᱭᱩᱜᱼᱟ ᱜᱟᱹᱰᱤ ᱨᱮᱭᱟᱜ ᱥᱩᱱᱩᱢ ᱛᱟᱨᱯᱚᱨᱮ ᱧᱮᱞ ᱦᱩᱭᱩᱜᱼᱟ ᱜᱟᱹᱰᱤᱨᱮ ᱦᱟᱣᱟ ᱢᱮᱱᱟᱜ ᱟᱥᱮ ᱵᱟᱹᱱᱩᱜᱼᱟ ᱛᱟᱨᱯᱚᱨ ᱧᱮᱞ ᱦᱩᱭᱩᱜᱼᱟ ᱦᱮᱞᱢᱮᱴ ᱤᱧ ᱦᱚᱨᱚᱜ ᱠᱟᱫᱟ ᱥᱮ ᱵᱟᱝ ᱟᱨ ᱚᱱᱟᱦᱚᱸ ᱵᱟᱰᱟᱭ ᱨᱮᱭᱟᱜ ᱞᱟᱹᱠᱛᱤ ᱠᱟᱱᱟ ᱡᱮ ᱜᱟᱹᱰᱤ ᱥᱟᱢᱟᱝᱨᱮ ᱥᱚᱝᱜᱮ ᱛᱟᱸᱦᱮᱱ ᱩᱪᱤᱛ ᱜᱟᱹᱰᱤ ᱨᱮᱭᱟᱜ ᱞᱟᱭᱥᱮᱱᱥ ᱤᱱᱥᱩᱨᱮᱱᱥ ᱟᱨ ᱫᱷᱩᱣᱟᱹ ᱨᱮᱭᱟᱜ ᱯᱚᱨᱤᱠᱠᱷᱟ ᱡᱟᱢᱟᱸ ᱠᱟᱜᱚᱡ ᱚᱱᱟ ᱠᱚᱫᱚ ᱟᱹᱰᱤ ᱟᱸᱴᱜᱮ ᱡᱟᱹᱨᱩᱲ ᱠᱟᱱᱟ ᱢᱟᱱᱮ ᱜᱟᱹᱰᱤ ᱮᱨᱜᱮ ᱥᱚᱵ ᱥᱚᱢᱚᱭ ᱵᱷᱟᱜᱮ ᱛᱟᱸᱦᱮᱱ ᱠᱷᱟᱱ ᱫᱚ ᱵᱷᱟᱜᱮ ᱦᱩᱭᱩᱜᱼᱟ ᱪᱮᱫᱟᱜ ᱥᱮ ᱱᱤᱭᱟᱹ ᱠᱷᱟᱹᱛᱤᱨᱛᱮ ᱟᱭᱢᱟ ᱨᱚᱠᱚᱢ ᱦᱚᱨ ᱵᱤᱨᱨᱮ ᱯᱩᱞᱤᱥ ᱠᱚ ᱛᱟᱸᱦᱮ ᱱᱚᱜᱼᱟ ᱱᱤᱭᱟᱹ ᱠᱚ ᱵᱟᱢ ᱥᱚᱝᱜᱮ ᱞᱮᱠᱷᱟᱱ ᱟᱭᱢᱟ ᱨᱚᱠᱚᱢ ᱚᱥᱩᱵᱤᱫᱷᱟ ᱨᱮᱠᱚ ᱧᱩᱨᱦᱩᱼᱟ ᱟᱨ ᱱᱤᱭᱟᱹ ᱠᱚᱢ ᱩᱫᱩᱠ ᱟᱠᱚ ᱠᱷᱟᱱ ᱫᱚ ᱯᱩᱞᱤᱥ ᱵᱟᱝ ᱠᱚ ᱥᱟᱵ ᱢᱮᱭᱟ ᱟᱲᱟᱜ ᱜᱚᱫ ᱢᱮᱭᱟ ᱠᱚ